ᱦᱮᱸ ᱟᱸᱡᱚᱢᱟ ᱢᱟᱹᱧ ᱦᱮᱸᱥᱮ ᱠᱟᱹᱴᱤᱡ ᱠᱷᱚᱱ ᱱᱤᱛᱳᱜ ᱫᱷᱟᱹᱵᱤᱡᱛᱮ ᱱᱤᱛᱳᱜ ᱦᱚᱸᱧ ᱯᱟᱲᱦᱟᱜ ᱠᱟᱱ ᱜᱮᱭᱟ ᱚᱞᱚᱜ ᱯᱟᱲᱦᱟᱣᱤᱧ ᱠᱚᱨᱟᱣᱮᱫ ᱜᱮᱭᱟ ᱦᱩᱰᱤᱧ ᱠᱷᱚᱱ ᱫᱚ ᱱᱚᱣᱟ ᱜᱤᱧ ᱯᱟᱲᱦᱟᱣ ᱦᱮᱡ ᱠᱟᱱᱟ ᱯᱳᱭᱞᱳ ᱠᱷᱚᱱ ᱫᱚ ᱚᱲᱟᱜ ᱦᱚᱲ ᱵᱟᱵᱟ ᱢᱟ ᱱᱤᱭᱟᱹᱜᱮ ᱚᱞᱚᱜ ᱯᱟᱲᱦᱟᱜ ᱱᱤᱭᱟᱹ ᱟᱹᱰᱤ ᱠᱤᱱ ᱥᱮᱬᱟ ᱠᱟᱣᱫᱤᱧᱟᱹ ᱡᱮᱢᱚᱱ ᱤᱥᱠᱩᱞ ᱛᱟᱯᱚᱨ ᱴᱤᱭᱩᱥᱚᱱ ᱢᱮᱱᱟᱜᱼᱟ ᱥᱮ ᱚᱲᱟᱜ ᱨᱮ ᱯᱟᱲᱦᱟᱣ ᱯᱟᱲᱦᱟᱣ ᱠᱟᱛᱮ ᱢᱟᱱᱮ ᱪᱮᱛᱟᱱ ᱥᱮᱫ ᱨᱟᱠᱟᱵ ᱨᱮᱱᱟᱜ ᱡᱮᱢᱚᱱ ᱤᱭᱟᱹ ᱠᱤᱱ ᱩᱫᱩᱜ ᱠᱟᱹᱫᱤᱧᱟ ᱢᱟ ᱵᱟᱵᱟ ᱱᱤᱭᱟᱹ ᱜᱮ ᱱᱤᱛᱳᱜ ᱫᱷᱟᱹᱵᱤᱡ ᱛᱮᱦᱚᱸ ᱚᱞᱚᱜ ᱯᱟᱲᱦᱟᱣ ᱱᱤᱭᱮ ᱤᱧᱟᱹᱜ ᱟᱥᱟ ᱢᱮᱱᱟᱜᱼᱟ ᱠᱩᱠᱢᱩ ᱢᱮᱱᱟᱜᱼᱟ ᱡᱮ ᱤᱧ ᱚᱞᱚᱜ ᱯᱟᱲᱦᱟᱣ ᱠᱟᱛᱮ ᱤᱧ ᱤᱧ ᱦᱚᱸ ᱟᱹᱰᱤ ᱢᱟᱨᱟᱝ ᱦᱚᱲᱤᱧ ᱵᱮᱱᱟᱜᱼᱟ ᱟᱭᱳᱼᱵᱟᱵᱟ ᱟᱭᱳᱼᱵᱟᱵᱟ ᱩᱱᱠᱤᱱᱟᱜ ᱥᱮ ᱡᱟᱦᱟᱱᱟᱜ ᱯᱟᱲᱦᱟᱣ ᱠᱟᱛᱮ ᱡᱟᱦᱟᱱᱟᱜ ᱤᱧ ᱠᱚᱨᱟᱣ ᱩᱫᱩᱜ ᱟᱠᱤᱱᱤᱧ ᱥᱮ ᱫᱤᱥᱚᱢ ᱦᱚᱲ ᱦᱚᱸ ᱡᱟᱦᱟᱱᱟᱜ ᱠᱚᱨᱟᱣ ᱠᱟᱛᱮ ᱱᱤᱡᱮᱨᱟᱜ ᱜᱚᱨᱵᱚ ᱯᱟᱲᱦᱟᱣ ᱥᱮᱬᱟ ᱠᱟᱛᱮ ᱱᱤᱡᱮᱨᱟᱜ ᱜᱚᱨᱵᱚᱧ ᱟᱹᱭᱠᱟᱹᱣᱟ ᱱᱤᱭᱟᱹ ᱠᱚᱜᱮ ᱯᱟᱧᱦᱟᱣ ᱞᱮᱠᱟᱛᱮᱫᱚ ᱟᱹᱰᱤ ᱠᱤᱪᱷᱩ ᱥᱮᱬᱟ ᱠᱟᱫᱤᱧ ᱯᱟᱲᱦᱟᱣ ᱞᱮᱠᱷᱟᱱ ᱫᱚ ᱟᱹᱰᱤ ᱠᱤᱪᱷᱩ ᱜᱮ ᱱᱤᱡᱮᱨᱟᱜ ᱱᱤᱡᱮᱨᱟᱜ ᱦᱚᱸ ᱥᱮᱬᱟ ᱦᱩᱭᱩᱜᱼᱟ ᱦᱚᱲ ᱦᱚᱸᱠᱚ ᱢᱚᱱᱮᱭᱟ ᱡᱮ ᱵᱟᱝ ᱵᱷᱟᱜᱮ ᱯᱟᱲᱦᱟᱜᱼᱟᱭ ᱥᱮ ᱡᱟᱦᱟᱱᱟᱜ ᱠᱚᱨᱟᱣᱟᱭ ᱥᱮ ᱡᱟᱦᱟᱱᱟᱜ ᱪᱮᱛᱟᱱ ᱥᱮᱫ ᱨᱟᱠᱟᱵ ᱟᱭ ᱱᱤᱭᱟᱹ ᱠᱚ ᱟᱹᱰᱤ ᱠᱤᱪᱷᱩ ᱯᱟᱲᱦᱟᱣ ᱞᱮᱠᱟᱛᱮᱫᱚ ᱢᱮᱱᱟᱜᱼᱟ ᱥᱮ ᱤᱧ ᱦᱚᱸ ᱯᱟᱲᱦᱟᱜ ᱠᱟᱱ ᱜᱤᱭᱟᱹᱧ ᱱᱤᱛᱳᱜ ᱫᱷᱟᱹᱵᱤᱡ ᱦᱚᱸ ᱥᱮ ᱯᱟᱟᱲᱦᱟᱜ ᱜᱤᱭᱟᱹᱧ ᱱᱚᱣᱟ ᱠᱚ ᱟᱨᱠᱤ ᱯᱟᱲᱦᱟᱣ ᱯᱟᱲᱦᱟᱣ ᱢᱩᱪᱟᱹᱫ ᱠᱟᱛᱮ ᱡᱟᱦᱟᱱᱟᱜ ᱪᱟᱹᱠᱨᱤ ᱠᱤᱝᱵᱟ ᱡᱟᱦᱟᱱᱟᱜ ᱠᱟᱹᱤ ᱨᱮ ᱞᱟᱜᱟᱜ ᱜᱤᱭᱟᱹᱧ ᱩᱱᱟᱹᱜ ᱩᱱ ᱫᱷᱟᱹᱵᱤᱡ ᱯᱟᱲᱦᱟᱣ ᱠᱟᱛᱮ ᱤᱧᱟᱹᱜ ᱥᱚᱯᱱᱚᱠᱚ ᱢᱮᱱᱟᱜᱼᱟ ᱡᱟᱦᱟᱸ ᱠᱩᱠᱢᱩ ᱢᱮᱱᱟᱜ ᱛᱤᱧᱟᱹ ᱚᱱᱟ ᱠᱚᱹᱧ ᱯᱩᱨᱟᱹᱣ ᱯᱩᱨᱟᱹᱣ ᱛᱤᱧᱟᱹ